ᱤᱧ ᱤᱧᱟᱹᱜ ᱜᱷᱟᱨᱚᱸᱡᱽ ᱨᱮ ᱞᱟᱹᱜᱤᱫ ᱠᱤᱪᱷᱩ ᱥᱟᱶᱟᱨᱟᱱ ᱡᱚᱢᱟᱜ ᱡᱤᱱᱤᱥ ᱠᱚᱫᱚ ᱟᱹᱰᱤ ᱟᱭᱢᱟ ᱞᱮᱠᱟ ᱢᱮᱱᱟᱜᱼᱟ ᱚᱱᱟ ᱠᱚ ᱡᱩᱫᱤ ᱵᱚᱱ ᱧᱮᱞ ᱠᱷᱟᱱ ᱡᱚᱢ ᱡᱤᱱᱤᱥ ᱠᱚᱫᱚ ᱥᱩᱭᱛᱩᱵᱟᱹ ᱟᱢᱵᱲᱟ ᱩᱞ ᱥᱩᱠᱩᱨ ᱠᱮᱸᱫᱟ ᱟᱹᱰᱤ ᱟᱭᱢᱟ ᱞᱮᱠᱟᱱᱟᱜ ᱢᱮᱱᱟᱜᱼᱟ ᱱᱚᱣᱟ ᱠᱚ ᱢᱩᱫᱽ ᱨᱮ ᱡᱩᱫᱤ ᱩᱛᱩ ᱥᱮᱫ ᱩᱛᱩ ᱡᱤᱱᱤᱥ ᱵᱚᱱ ᱧᱮᱞ ᱠᱷᱟᱱ ᱢᱩᱡ ᱟᱲᱟᱜ ᱜᱟᱫᱨᱳᱭ ᱟᱲᱟᱜ ᱜᱟᱹᱫᱷᱟᱹᱨᱤ ᱟᱲᱟᱜ ᱠᱚᱦᱰᱟ ᱟᱲᱟᱜ ᱦᱚᱛᱚᱫ ᱟᱲᱟᱜ ᱢᱩᱱᱜᱟᱹ ᱟᱲᱟᱜ ᱟᱨ ᱦᱚᱸ ᱟᱹᱰᱤ ᱟᱭᱢᱟ ᱞᱮᱠᱟ ᱢᱮᱱᱟᱜᱼᱟ ᱱᱚᱣᱟ ᱠᱚᱫᱚ ᱟᱵᱚ ᱵᱤᱱ ᱥᱟᱞᱯᱷᱮᱴ ᱨᱮᱱᱟᱜ ᱵᱚᱱ ᱡᱚᱢᱮᱫ ᱛᱮ ᱦᱚᱲᱢᱚ ᱠᱚ ᱟᱹᱰᱤ ᱵᱷᱟᱹᱜᱤ ᱛᱟᱦᱮᱱ ᱠᱟᱱᱟ ᱚᱱᱟ ᱥᱟᱶᱛᱮ ᱡᱷᱟᱴᱟ ᱠᱩᱸᱫᱽᱨᱤ ᱟᱨ ᱯᱟᱯᱤᱛᱟ ᱡᱚ ᱦᱚᱸ ᱟᱹᱰᱤ ᱵᱷᱟᱹᱜᱤᱭᱟ ᱦᱚᱲᱢᱚ ᱞᱟᱹᱜᱤᱫ ᱫᱚ ᱯᱟᱯᱤᱛᱟ ᱦᱚᱸ ᱟᱹᱰᱤ ᱵᱷᱟᱹᱜᱤ ᱜᱮᱭᱟ ᱦᱚᱲᱢᱚ ᱞᱟᱹᱜᱤᱫ ᱫᱚ ᱪᱮᱫᱟᱜ ᱥᱮ ᱱᱚᱣᱟ ᱫᱚ ᱵᱤᱱ ᱥᱟᱞᱯᱷᱮᱴ ᱛᱮ ᱦᱩᱭᱩᱜ ᱠᱟᱱᱟ ᱟᱨ ᱡᱚᱢ ᱠᱟᱛᱮ ᱦᱚᱸ ᱦᱚᱲᱢᱚ ᱠᱚ ᱟᱹᱰᱤ ᱱᱟᱯᱟᱭ ᱜᱮ ᱛᱟᱦᱮᱱᱟ ᱚᱱᱟᱛᱮ ᱯᱟᱹᱯᱤᱛᱟ ᱡᱚᱢ ᱦᱚᱸ ᱦᱚᱲᱢᱚ ᱞᱟᱹᱜᱤᱫ ᱫᱚ ᱟᱹᱰᱤ ᱱᱟᱯᱟᱭ ᱜᱮᱭᱟ ᱤᱧ ᱤᱧᱟᱹᱜ ᱜᱷᱟᱨᱚᱸᱡᱽ ᱞᱟᱹᱜᱤᱫ ᱫᱚ ᱥᱟᱶᱟ ᱨᱟᱱ ᱡᱚᱢᱟᱜ ᱫᱚ ᱡᱟᱹᱥᱛᱤ ᱠᱷᱚᱱ ᱡᱟᱹᱥᱛᱤ ᱫᱚ ᱟᱲᱟᱜ ᱥᱟᱠᱟᱢ ᱜᱮ ᱟᱹᱰᱤ ᱥᱟᱶᱟ ᱨᱟᱱ ᱡᱚᱢᱟᱜ ᱫᱚ ᱠᱟᱱᱟ ᱚᱱᱟᱛᱮ ᱥᱮᱫᱟᱭ ᱦᱟᱯᱲᱟᱢ ᱡᱚᱠᱷᱚᱱ ᱟᱠᱚ ᱵᱤᱨᱼᱵᱩᱨᱩ ᱨᱮᱱᱟᱜ ᱟᱲᱟᱜ ᱠᱚ ᱠᱚ ᱡᱚᱢ ᱟᱹᱜᱩ ᱟᱠᱟᱫ ᱛᱮ ᱟᱵᱚ ᱱᱤᱛ ᱵᱩᱨᱩ ᱨᱮᱱᱟᱜ ᱟᱲᱟᱜ ᱠᱚᱫᱚ ᱱᱤᱛ ᱦᱚᱸ ᱵᱚᱱ ᱡᱚᱢᱮᱫ ᱜᱮᱭᱟ ᱱᱚᱣᱟ ᱜᱮ ᱥᱟᱶᱟᱨᱟᱱ ᱡᱚᱢᱟᱜ ᱠᱚᱫᱚ ᱦᱩᱭᱩᱜ ᱠᱟᱱᱟ